ᱤᱭᱩᱴᱩᱵᱽ ᱛᱮᱦᱚᱸ ᱢᱤᱫ ᱵᱟᱨ ᱠᱟᱛᱷᱟ ᱟᱞᱤᱧ ᱞᱤᱧ ᱫᱚᱦᱚᱭᱟ ᱡᱮᱞᱮᱠᱟ ᱤᱭᱩᱴᱩᱵᱽ ᱛᱮ ᱡᱟᱦᱟᱸ ᱞᱮᱠᱟ ᱱᱤᱛᱚᱜ ᱦᱚᱲ ᱠᱚ ᱟᱵᱚ ᱟᱹᱰᱤ ᱵᱟᱨᱚ ᱵᱚᱨᱚᱱ ᱛᱮᱵᱚᱱ ᱟᱹᱥᱩᱞᱚᱜ ᱠᱟᱱᱟ ᱚᱠᱚᱭ ᱠᱚᱫᱚ ᱤᱭᱩᱴᱤᱭᱩᱵᱟᱨ ᱠᱚ ᱡᱟᱦᱟᱸ ᱞᱮᱠᱟ ᱚᱠᱚᱭ ᱠᱚᱫᱚ ᱮᱱᱮᱡ ᱥᱮᱨᱮᱧ ᱚᱠᱚᱭ ᱠᱚᱫᱚ ᱮᱱᱮᱡ ᱥᱮᱨᱮᱧ ᱛᱮ ᱠᱚᱢᱮᱰᱤᱭᱟᱱ ᱠᱚ ᱵᱮᱱᱟᱣᱟ ᱚᱠᱚᱭ ᱠᱚᱫᱚ ᱠᱷᱮᱞ ᱨᱮ ᱚᱠᱚᱭ ᱫᱚ ᱚᱱᱠᱟᱜᱮ ᱟᱨᱦᱚᱸ ᱟᱭᱢᱟ ᱮᱢᱟᱱ ᱛᱮᱢᱟᱱ ᱚᱠᱚᱭ ᱫᱚ ᱥᱚᱢᱟᱡᱽ ᱞᱟᱹᱜᱤᱫ ᱚᱠᱚᱭ ᱫᱚ ᱫᱤᱥᱚᱢ ᱥᱟᱺᱜᱷᱟᱹᱨᱤᱭᱟᱹ ᱞᱟᱹᱜᱤᱫ ᱪᱮᱫ ᱞᱮᱠᱟ ᱫᱤᱥᱚᱢ ᱥᱟᱺᱜᱷᱟᱹᱨᱤᱭᱟᱹ ᱫᱚᱢ ᱢᱮᱱ ᱞᱮᱠᱷᱟᱱ ᱫᱚ ᱞᱚᱵᱚ ᱦᱟᱸᱥᱫᱟ ᱩᱱᱤ ᱫᱚᱭ ᱡᱟᱦᱟᱸ ᱞᱮᱠᱟ ᱟᱭᱢᱟ ᱟᱭᱢᱟ ᱡᱟᱦᱟᱸ ᱞᱮᱠᱟ ᱟᱯᱷᱨᱤᱠᱟ ᱮᱢᱟᱱ ᱟᱭᱢᱟ ᱫᱮᱥ ᱚᱱᱠᱟ ᱜᱮ ᱢᱟᱱᱮ ᱫᱟᱬᱟᱭᱮᱫ ᱟᱭ ᱩᱱᱤ ᱫᱚ ᱫᱤᱥᱚᱢ ᱥᱟᱺᱜᱷᱟᱹᱨᱤᱭᱟᱹ ᱢᱮᱱᱛᱮ ᱵᱚᱱ ᱢᱮᱛᱟᱭᱟ ᱟᱨ ᱡᱟᱦᱟᱸ ᱞᱮᱠᱟ ᱯᱷᱩᱴᱵᱚᱞᱟᱨ ᱢᱤᱫᱴᱟᱝ ᱥᱟᱫᱷᱩ ᱢᱟᱱᱰᱤ ᱦᱚᱸᱵᱚᱱ ᱵᱟᱰᱟᱭ ᱠᱟᱫᱮ ᱜᱮᱭᱟ ᱩᱱᱤ ᱦᱚᱸ ᱟᱡᱟᱜ ᱢᱤᱫᱴᱟᱝ ᱤᱭᱩᱴᱤᱭᱩᱵᱟᱨ ᱛᱟᱭ ᱢᱮᱱᱟᱜᱼᱟ ᱤᱭᱩᱴᱩᱵᱽ ᱛᱮ ᱩᱱᱤ ᱯᱚᱭᱥᱟ ᱦᱚᱸ ᱟᱭᱢᱟ ᱟᱭᱢᱟᱭ ᱠᱟᱢᱟᱣ ᱫᱟᱭ ᱟᱨ ᱦᱚᱲ ᱠᱚᱦᱚᱸ ᱡᱟᱦᱟᱸ ᱞᱮᱠᱟ ᱚᱱᱟ ᱤᱭᱟᱹ ᱡᱟᱦᱟᱸ ᱞᱮᱠᱟ ᱮᱱᱮᱡ ᱥᱮᱨᱮᱧ ᱡᱟᱦᱟᱱᱟᱜ ᱛᱩᱢᱫᱟᱜ ᱨᱩ ᱚᱱᱟ ᱠᱚ ᱛᱩᱢᱟᱫᱟᱜ ᱨᱩ ᱠᱚ ᱥᱤᱠᱷᱱᱟᱹᱛ ᱞᱟᱹᱜᱤᱫ ᱚᱱᱟ ᱛᱮᱦᱚᱸ ᱦᱚᱲ ᱯᱩᱭᱥᱟᱹ ᱠᱚ ᱠᱟᱢᱟᱣ ᱮᱫᱟ ᱟᱨ ᱟᱨᱦᱚᱸ ᱚᱱᱠᱟᱜᱮ ᱠᱚᱢᱮᱰᱤᱭᱟᱱ ᱠᱚ ᱛᱟᱵᱚᱱ ᱢᱮᱱᱟᱜ ᱠᱚᱣᱟ ᱡᱟᱦᱟᱸ ᱞᱮᱠᱟ ᱠᱚᱢᱮᱰᱤᱭᱟᱱ ᱨᱮ ᱢᱮᱱ ᱜᱟᱱᱚᱜᱼᱟ ᱱᱤᱛᱚᱜ ᱟᱵᱚᱭᱤᱡ ᱡᱟᱦᱟᱭ ᱵᱚᱸᱜᱟ ᱛᱟᱞᱟᱭᱮᱱ ᱢᱟᱱᱚᱛᱟᱱ ᱴᱷᱚᱯᱚᱝ ᱴᱩᱰᱩ ᱟᱨᱦᱚᱸ ᱟᱭᱢᱟ ᱟᱭᱢᱟ ᱟᱨᱦᱚᱸ ᱚᱱᱠᱟᱱ ᱠᱚᱜᱮ ᱢᱮᱱᱟᱜ ᱟᱠᱟᱫ ᱠᱚᱣᱟ ᱡᱟᱦᱟᱭ ᱜᱮ ᱟᱵᱚ ᱩᱱᱤ ᱟᱵᱚ ᱠᱚᱭ ᱞᱟᱸᱫᱟ ᱦᱚᱪᱚᱭᱮᱫ ᱵᱚᱱᱟ ᱛᱟᱦᱮᱫ ᱩᱱᱤ ᱱᱤᱛᱚᱜ ᱟᱵᱚ ᱛᱟᱞᱟᱨᱮ ᱵᱟᱪᱩᱜ ᱮᱭᱟ ᱟᱹᱰᱤ ᱚᱱᱮ ᱦᱟᱦᱟᱲᱟᱜᱮ ᱟᱨ ᱟᱨᱦᱚᱸ ᱚᱱᱠᱟᱜᱮ ᱟᱵᱚ ᱟᱹᱰᱤ ᱵᱟᱨᱚ ᱵᱚᱨᱚᱱᱛᱮ ᱤᱭᱩᱴᱩᱵᱽ ᱨᱮ ᱤᱭᱩᱴᱩᱵᱽ ᱜᱮ ᱚᱱᱠᱟᱱ ᱥᱟᱫᱷᱟᱨᱚᱱ ᱪᱤᱡᱽ ᱠᱟᱱᱟ ᱡᱮ ᱟᱢ ᱢᱚᱛᱞᱚᱵ ᱚᱲᱟᱜ ᱨᱮ ᱛᱟᱦᱮᱸ ᱛᱟᱦᱮᱸ ᱛᱩᱞᱩᱡ ᱛᱮ ᱟᱢ ᱚᱲᱟᱜ ᱨᱮ ᱡᱟᱦᱟᱸ ᱯᱚᱭᱥᱟ ᱦᱚᱸᱢ ᱤᱱᱠᱟᱢ ᱫᱟᱲᱮᱭᱟᱜᱼᱟ ᱤᱭᱩᱴᱩᱵᱽ ᱜᱮ ᱚᱱᱠᱟᱱ ᱪᱤᱡᱽ ᱠᱟᱱᱟ